ᱦᱮᱸ ᱜᱚᱝᱠᱮ ᱡᱚᱦᱟᱨ ᱜᱮ ᱤᱧ ᱫᱚ ᱢᱤᱫ ᱠᱷᱚᱵᱚᱨᱤᱭᱟᱹ ᱥᱮ ᱨᱤᱯᱳᱴᱟᱨᱤᱧ ᱞᱟᱹᱭᱫᱟ ᱟᱢ ᱠᱤ ᱢᱮᱴᱨᱳᱞᱳᱡᱤᱥᱴ ᱠᱟᱱᱟᱢ ᱟᱪᱪᱷᱟ ᱟᱭᱢᱟ ᱥᱟᱨᱦᱟᱣ ᱜᱮ ᱛᱚ ᱜᱚᱢᱠᱮ ᱟᱢ ᱴᱷᱮᱱ ᱠᱷᱚᱱ ᱱᱚᱣᱟ ᱵᱟᱰᱟᱭ ᱥᱟᱱᱟᱧ ᱠᱟᱱᱟ ᱡᱮ

ᱟᱹᱰᱤ ᱟᱭᱢᱟ ᱥᱟᱨᱦᱟᱣ ᱜᱚᱝᱠᱮ ᱱᱚᱜᱼᱚᱭ ᱡᱮ ᱵᱟᱲᱟᱭ ᱠᱮᱫ ᱛᱟᱵᱚᱱᱟᱯᱮ ᱱᱚᱜᱼᱚᱭ ᱡᱮ ᱟᱵᱚᱣᱟᱜ ᱟᱵᱚᱦᱟᱣᱟ ᱫᱚᱯᱛᱚᱨ ᱠᱷᱚᱱ ᱥᱮ ᱟᱵᱚᱨᱮᱱ ᱡᱟᱦᱟᱸᱭ ᱠᱟᱱᱟ ᱠᱚ ᱢᱮᱴᱨᱳᱞᱚᱡᱤᱥᱴ ᱱᱩᱠᱩ ᱫᱟᱨᱟᱭᱛᱮ ᱵᱟᱲᱟᱭ ᱱᱟ ᱡᱮ ᱟᱵᱚᱣᱟᱜ ᱱᱚᱜᱼᱚᱭ ᱡᱮ ᱦᱚᱭ ᱦᱤᱸᱥᱤᱫ ᱪᱟᱹᱛ ᱵᱚᱸᱜᱟ ᱫᱮᱞᱟ ᱫᱤᱞᱤ ᱪᱟᱹᱛ ᱵᱚᱸᱜᱟ ᱢᱩᱪᱟᱹᱫ ᱱᱮᱜᱼᱮ ᱱᱤᱭᱟᱹ ᱚᱠᱛᱚ ᱟᱨ ᱥᱩᱢᱟᱹᱭ ᱨᱮᱜᱮ ᱟᱵᱚ ᱦᱚᱭ ᱵᱟᱹᱨᱰᱩ ᱥᱮ ᱜᱷᱩᱨᱱᱤ ᱡᱷᱚᱲ ᱠᱚ ᱫᱟᱨᱟᱭ ᱠᱟᱱᱟ ᱱᱚᱣᱟ ᱞᱮᱠᱟᱛᱮ ᱫᱤᱥᱚᱢ ᱨᱮᱱ ᱥᱮ ᱟᱵᱚ ᱱᱚᱣᱟ ᱦᱚᱱᱚᱛ ᱨᱮᱱ ᱥᱮ ᱟᱵᱚ ᱱᱚᱣᱟ ᱨᱟᱡᱽᱡᱚ ᱨᱮᱱ ᱯᱚᱱᱚᱛ ᱨᱮᱱ ᱥᱟᱱᱟᱢ ᱱᱮᱭᱟᱱ ᱦᱚᱲ ᱠᱚ ᱵᱟᱰᱟᱭ ᱦᱚᱪᱚ ᱦᱩᱭᱩᱜᱼᱟ ᱚᱱᱟᱛᱮ ᱜᱚᱝᱠᱮ ᱟᱹᱰᱤ ᱟᱭᱢᱟ ᱥᱟᱨᱦᱟᱣ ᱛᱟᱦᱮᱱ ᱠᱟᱱᱟ ᱟᱥᱟᱭᱟᱞᱮ ᱦᱟᱯᱮᱱ ᱫᱤᱱ ᱨᱮ ᱟᱨᱦᱚᱸ ᱱᱚᱝᱠᱟᱱᱟᱜ ᱰᱚᱜᱚᱨ ᱯᱮ ᱵᱟᱲᱟᱭ ᱦᱚᱪᱚᱞᱮᱭᱟ ᱢᱮᱱᱛᱮ ᱢᱟ ᱮᱱᱠᱷᱟᱱ ᱛᱮᱦᱮᱧ ᱫᱚ ᱤᱱᱟᱹ ᱜᱮ ᱦᱮᱸ ᱡᱚᱦᱟᱨ ᱜᱮ